ᱟᱞᱮ ᱴᱚᱴᱷᱟᱨᱮ ᱵᱟᱹᱲᱛᱤ ᱠᱟᱭᱛᱮ ᱠᱟᱞᱞᱟ ᱡᱷᱤᱸᱜᱟᱹ ᱵᱷᱮᱰᱣᱟ ᱯᱷᱩᱴ ᱛᱩᱨᱵᱩᱡᱽ ᱛᱩᱲᱤ ᱠᱚ ᱪᱟᱥᱚᱜᱼᱟ ᱛᱚ ᱚᱱᱟ ᱠᱷᱚᱱ ᱵᱟᱹᱲᱛᱤ ᱞᱟᱵᱽ ᱞᱮᱠᱟᱱᱟᱜ ᱯᱷᱚᱥᱚᱞ ᱫᱚ ᱢᱮᱱᱟᱜ ᱛᱟᱞᱮᱭᱟ ᱱᱚᱣᱟ ᱛᱩᱲᱤ ᱛᱩᱲᱤ ᱨᱮᱫᱚ ᱥᱩᱱᱩᱢ ᱦᱚᱸᱵᱚᱱ ᱡᱚᱢᱟ ᱴᱩᱲᱤ ᱨᱮᱭᱟᱜ ᱚᱱᱟ ᱛᱟᱞᱟᱨᱮ ᱠᱷᱩᱞ ᱵᱮᱱᱟᱜᱼᱟ ᱠᱷᱩᱞ ᱚᱱᱟ ᱡᱟᱦᱟᱸ ᱠᱤ ᱪᱟᱥ ᱚᱠᱛᱚᱨᱮ ᱵᱟᱹᱫᱽᱨᱮ ᱟᱵᱚ ᱠᱷᱩᱞ ᱵᱚᱱ ᱞᱟᱜᱟᱣᱟ ᱡᱟᱛᱮ ᱟᱨᱚ ᱫᱚᱦᱲᱟ ᱫᱷᱟᱣ ᱛᱮ ᱵᱟᱹᱫᱽᱨᱮ ᱱᱟᱯᱟᱭ ᱦᱳᱲᱳ ᱦᱩᱭᱩᱜᱼᱟ ᱡᱟᱦᱟᱛᱮ ᱟᱨᱚ ᱵᱤᱥᱤ ᱯᱷᱚᱞᱚᱱ ᱵᱚᱱ ᱧᱟᱢᱟ